ᱡᱤᱭᱟᱹᱞᱤ ᱡᱤᱭᱟᱹᱞᱤ ᱠᱚᱫᱚ ᱡᱚᱛᱚᱱ ᱦᱚᱸ ᱡᱚᱛᱚᱱ ᱫᱚ ᱡᱚᱛᱚᱱ ᱫᱚ ᱦᱩᱭᱩᱜ ᱠᱟᱱᱟ ᱢᱟᱱᱮ ᱡᱚᱢ ᱧᱩ ᱴᱷᱤᱠ ᱢᱚᱛᱚ ᱮᱢᱟ ᱠᱚ ᱦᱩᱭᱩᱜᱼᱟ ᱟᱨ ᱟᱨᱩᱵ ᱤᱫᱤ ᱠᱚ ᱦᱩᱭᱩᱜᱼᱟ ᱟᱲᱟᱜ ᱠᱚ ᱦᱩᱭᱩᱜᱼᱟ ᱟᱵᱚ ᱠᱚ ᱫᱟᱬᱟ ᱵᱟᱲᱟ ᱞᱮᱠᱷᱟᱱ ᱠᱟᱹᱴᱤᱡ ᱵᱷᱟᱜᱮ ᱠᱚ ᱛᱤ ᱡᱟᱸᱜᱟ ᱦᱚᱲᱢᱚ ᱵᱷᱟᱜᱮ ᱛᱟᱦᱮᱱ ᱛᱟᱠᱚᱣᱟ ᱟᱨ ᱱᱚᱣᱟ ᱦᱚᱯᱚᱱ ᱥᱚᱢᱚᱭ ᱦᱚᱸ ᱡᱮᱢᱚᱱ ᱦᱚᱯᱚᱱ ᱥᱚᱢᱚᱭ ᱦᱚᱸ ᱡᱚᱠᱷᱚᱱ ᱦᱚᱯᱚᱱᱚᱜᱼᱟᱭ ᱛᱚᱠᱷᱚᱱ ᱡᱚᱠᱷᱚᱱᱮ ᱵᱩᱡᱷᱟᱹᱣᱮᱭᱟ ᱡᱮ ᱱᱩᱭ ᱫᱚ ᱱᱤᱛᱳᱜ ᱦᱚᱯᱚᱱᱚᱜᱼᱟᱭ ᱥᱮ ᱩᱱ ᱡᱚᱠᱷᱚᱡ ᱛᱚᱠᱷᱚᱱ ᱟᱢ ᱛᱚᱞ ᱠᱟᱭᱟᱢ ᱛᱚ ᱚᱱᱟ ᱛᱚᱞ ᱵᱟᱵᱮᱨ ᱨᱟᱲᱟ ᱦᱩᱭᱩᱜᱼᱟ ᱚᱱᱟ ᱛᱚᱞ ᱵᱟᱵᱮᱨ ᱵᱟᱢ ᱨᱟᱲᱟ ᱞᱮᱠᱷᱟᱱ ᱟᱡ ᱦᱚᱯᱚᱱ ᱛᱮ ᱟᱨᱠᱤ ᱠᱚᱥᱴᱚᱭ ᱵᱩᱡᱷᱟᱹᱣᱟ ᱢᱟᱱᱮ ᱥᱚᱢᱚᱭ ᱞᱟᱜᱟᱜ ᱛᱟᱭᱟ ᱟᱨ ᱚᱱᱟ ᱡᱩᱫᱤ ᱵᱟᱵᱮᱨ ᱦᱚᱴᱚᱨ ᱨᱮᱱᱟᱜ ᱵᱟᱵᱮᱨ ᱡᱩᱫᱤᱢ ᱞᱟᱲᱟ ᱠᱟᱛᱟᱭᱟ ᱛᱟᱦᱞᱮ ᱱᱚᱣᱟ ᱦᱚᱯᱚᱱ ᱛᱮᱫᱚ ᱥᱚᱢᱚᱭ ᱢᱟᱱᱮ ᱠᱷᱩᱵ ᱠᱚᱢ ᱥᱚᱢᱚᱭᱮ ᱦᱟᱛᱟᱣᱟ ᱚᱱᱟ ᱠᱚᱢ ᱥᱚᱢᱚᱭ ᱦᱟᱛᱟᱣ ᱞᱟᱹᱜᱤᱫ ᱛᱮᱜᱮ ᱛᱚᱚᱱᱟ ᱦᱚᱴᱚᱜ ᱨᱮᱱᱟᱜ ᱵᱟᱵᱮᱨ ᱠᱚᱫᱚ ᱨᱟᱲᱟ ᱦᱩᱭᱩᱜᱼᱟ ᱟᱨ ᱢᱮᱨᱚᱢ ᱦᱚᱸ ᱚᱱᱠᱟ ᱜᱮ ᱢᱮᱨᱚᱢ ᱦᱚᱸ ᱩᱱᱠᱩ ᱫᱚ ᱫᱟᱜ ᱡᱟᱯᱩᱫ ᱫᱚ ᱵᱟᱠᱚ ᱥᱟᱦᱟᱣᱟ ᱛᱚ ᱢᱮᱨᱚᱢ ᱫᱚ ᱩᱱᱠᱩ ᱫᱚ ᱟᱹᱰᱤ ᱡᱚᱛᱚᱱ ᱦᱩᱭᱩᱜᱼᱟ ᱢᱟᱱᱮ ᱟᱹᱰᱤ ᱵᱮᱥᱤ ᱩᱱᱠᱩᱣᱟᱜ ᱥᱚᱵᱥᱚᱢᱚᱭ ᱢᱟᱱᱮ ᱰᱟᱝᱨᱤ ᱞᱮᱠᱟ ᱟᱲᱟᱜ ᱜᱤᱲᱤ ᱫᱚ ᱵᱟᱝ ᱜᱟᱱᱚᱜᱼᱟ ᱱᱤᱛᱳᱜ ᱡᱮᱢᱚᱱ ᱟᱹᱰᱤ ᱵᱮᱥᱤ ᱢᱟᱱᱮ ᱥᱮᱛᱟ ᱠᱚ ᱦᱮᱡ ᱟᱠᱟᱱᱟ ᱩᱱᱠᱩ ᱢᱟᱱᱮ ᱵᱮᱥᱤᱢ ᱟᱲᱟᱜ ᱜᱤᱰᱤ ᱞᱮᱠᱷᱟᱱ ᱜᱮ ᱢᱟᱱᱮ ᱚᱱᱦᱮᱞᱟ ᱞᱮᱠᱷᱟᱱ ᱜᱮᱢ ᱩᱱᱤ ᱫᱚ ᱟᱱᱮ ᱠᱚ ᱢᱟᱱᱮ ᱟᱢᱟᱜ ᱢᱮᱫ ᱠᱷᱚᱱᱮᱢ ᱪᱷᱟᱲᱟᱣ ᱞᱮᱠᱷᱟᱱ ᱩᱱᱤ ᱫᱚᱭ ᱟᱫᱚᱜᱼᱟ ᱟᱫᱚ ᱢᱟᱱᱮ ᱪᱮᱫᱞᱮᱠᱟ ᱩᱱᱠᱩ ᱥᱮᱛᱟ ᱠᱚ ᱡᱩᱫᱤ ᱵᱟᱠᱚ ᱦᱮᱡ ᱞᱚᱱᱠᱷᱟᱱ ᱜᱮᱠᱚ ᱦᱟᱸᱜ ᱠᱚ ᱡᱚᱢᱮᱭᱟ ᱛᱟᱞᱚᱦᱮ ᱟᱢ ᱫᱚ ᱩᱱᱤ ᱡᱚᱛᱚᱱ ᱞᱟᱹᱜᱤᱫ ᱛᱮᱫᱚ ᱢᱟᱱᱮ ᱥᱚᱵ ᱥᱚᱢᱚᱭ ᱩᱱᱤ ᱟᱭᱟᱜ ᱢᱮᱫ ᱥᱟᱢᱟᱝ ᱨᱮ ᱛᱟᱦᱮᱸ ᱦᱩᱭᱩᱜ ᱛᱟᱢᱟ ᱩᱱᱤ ᱥᱚᱢ ᱥᱚᱢᱚᱭ ᱟᱢ ᱩᱱᱤ ᱧᱮᱞ ᱦᱩᱭᱩᱜᱼᱟ ᱦᱚᱜᱼᱚᱭ ᱱᱚᱝᱠᱟ ᱡᱚᱛᱚᱱᱚᱜᱼᱟ ᱡᱚᱠᱷᱚᱱ ᱠᱚ ᱦᱚᱯᱚᱱᱚᱜᱼᱟ ᱩᱱᱠᱩ ᱦᱚᱸ ᱩᱱᱠᱩ ᱦᱚᱸ ᱵᱟᱨᱭᱟ ᱯᱮᱭᱟ ᱠᱟᱛᱮ ᱠᱚ ᱦᱚᱯᱚᱱᱚᱜᱼᱟ ᱩᱱᱠᱩ ᱡᱚᱠᱷᱚᱱ ᱵᱟᱨᱭᱟ ᱯᱮᱟ ᱠᱚ ᱦᱚᱯᱚᱱᱚᱜᱼᱟ ᱢᱟᱱᱮ ᱯᱮᱭᱟ ᱫᱟᱹᱵᱤᱡ ᱡᱩᱫᱤ ᱠᱚ ᱦᱚᱯᱚᱱᱚᱜᱼᱟ ᱢᱤᱫᱴᱟᱝ ᱦᱚᱯᱚᱱ ᱫᱚᱭ ᱚᱛᱨᱮ ᱱᱚᱨᱢᱟᱞᱚᱜᱼᱟ ᱟᱨ ᱵᱟᱨᱭᱟ ᱫᱚᱠᱤᱱ ᱥᱳᱞᱮᱴᱚᱜᱼᱟ ᱚᱱᱟ ᱯᱮᱭᱟ ᱦᱚᱯᱚᱱ ᱨᱮ ᱵᱟᱨᱭᱟ ᱫᱚ ᱠᱤᱱ ᱛᱟᱦᱮᱸ ᱫᱟᱲᱭᱟᱜᱼᱟ ᱠᱤᱱᱛᱩ ᱢᱮᱫᱴᱟᱝ ᱫᱚ ᱵᱟᱭ ᱛᱟᱦᱮᱸ ᱫᱟᱲᱮᱭᱟᱜᱼᱟ ᱩᱱᱤ ᱫᱚ ᱜᱩᱡᱩᱜᱼᱟ ᱟᱨ ᱟᱨ ᱱᱚᱝᱠᱟ ᱢᱟᱱᱮ ᱛᱳᱣᱟ ᱛᱮᱦᱚᱸ ᱠᱟᱹᱴᱤᱡ ᱠᱚ ᱥᱚᱴᱚᱜᱼᱟ ᱩᱱᱟᱹᱜ ᱡᱚᱢ ᱵᱤᱭᱳᱜ ᱢᱟᱱᱮ ᱞᱟᱡ ᱵᱤᱭᱳᱜ ᱫᱚ ᱛᱳᱣᱟ ᱵᱟᱠᱚ ᱧᱟᱢᱟ ᱚᱱᱟ ᱛᱳᱣᱟ ᱮᱢ ᱠᱚᱨᱛᱮ ᱜᱮᱞᱮ ᱩᱱᱟᱹᱜ ᱯᱟᱱᱰᱟᱨ ᱢᱟᱱᱮ ᱯᱟᱱᱰᱟᱨ ᱛᱳᱣᱟ ᱦᱚᱸ ᱱᱮᱛᱟᱨ ᱢᱮᱨᱚᱢ ᱞᱟᱹᱜᱤᱫ ᱧᱟᱢᱚᱜ ᱠᱟᱱᱟ ᱥᱮ ᱵᱟᱠᱷᱟᱱ ᱵᱩᱞᱩᱝ ᱫᱟᱜ ᱛᱮ ᱩᱱᱠᱩ ᱫᱚ ᱫᱚᱦᱚ ᱠᱚ ᱦᱩᱭᱩᱜᱼᱟ ᱩᱱᱠᱩ ᱢᱟᱱᱮ ᱚᱱᱠᱟ ᱠᱟᱛᱮ ᱡᱚᱛᱚᱱ ᱠᱚ ᱦᱩᱭᱩᱜᱼᱟ ᱩᱱᱠᱩ ᱫᱚ ᱟᱨ ᱥᱤᱢ ᱦᱚᱸ ᱩᱱᱠᱩ ᱦᱚᱸ ᱫᱚᱥ ᱵᱟᱨᱚᱴᱤ ᱫᱷᱟᱹᱵᱤᱡ ᱠᱚ ᱦᱚᱯᱚᱱ ᱩᱰᱩᱝ ᱠᱚ ᱨᱮᱦᱚᱸ ᱩᱱᱠᱩ ᱫᱚ ᱯᱟᱹᱭᱞᱟᱹ ᱡᱩᱫᱤᱢ ᱟᱲᱟᱜ ᱜᱤᱲᱤ ᱠᱟᱭᱟ ᱛᱟᱦᱚᱞᱮ ᱩᱱᱠᱩ ᱫᱚ ᱵᱮᱥᱤ ᱵᱟᱠᱚ ᱵᱟᱧᱪᱟᱣ ᱫᱟᱲᱮᱭᱟᱜᱼᱟ ᱜᱩᱡᱩᱜᱼᱟᱠᱚ ᱫᱚᱥᱴᱤ ᱦᱚᱯᱚᱱ ᱟᱠᱟᱜ ᱠᱚᱣᱟᱭ ᱫᱚᱥᱴᱤ ᱨᱮᱫᱚ ᱫᱚᱥᱴᱤ ᱫᱚ ᱵᱟᱭ ᱵᱟᱧᱪᱟᱣ ᱠᱚᱣᱟ ᱫᱚᱥᱴᱤ ᱨᱮ ᱟᱢ ᱢᱚᱬᱮ ᱛᱩᱨᱩᱭ ᱡᱩᱫᱤᱢ ᱟᱲᱟᱜ ᱜᱤᱰᱤ ᱠᱟᱭᱟ ᱛᱟᱦᱚᱞᱮ ᱠᱷᱩᱵ ᱠᱚᱢᱮ ᱵᱟᱧᱪᱟᱣ ᱠᱚᱣᱟ ᱟᱨ ᱟᱢ ᱡᱩᱫᱤᱢ ᱡᱚᱛᱚᱱ ᱤᱫᱤᱭᱮᱭᱟ ᱡᱮᱢᱚᱱ ᱥᱮᱛᱟᱜ ᱨᱮ ᱡᱚᱠᱷᱚᱱ ᱠᱚ ᱩᱰᱩᱝᱚᱜᱼᱟ ᱡᱮᱢᱚᱱ ᱨᱮᱭᱟᱲ ᱫᱤᱱ ᱫᱚ ᱠᱩᱣᱟᱹᱥᱟ ᱞᱮᱠᱷᱟᱱ ᱩᱱᱠᱩ ᱟᱲᱟᱜ ᱜᱤᱲᱤ ᱵᱟᱝ ᱜᱟᱱᱚᱜᱼᱟ ᱵᱮᱲᱟ ᱨᱟᱠᱟᱵ ᱟᱲᱟᱜ ᱠᱚ ᱦᱩᱭᱩᱜᱼᱟ ᱵᱮᱲᱟ ᱨᱟᱠᱟᱵ ᱵᱟᱢ ᱟᱲᱟᱜ ᱞᱮᱠᱚ ᱠᱷᱟᱱ ᱠᱩᱣᱟᱹᱥᱟ ᱠᱚ ᱧᱟᱢ ᱞᱮᱠᱷᱟᱱ ᱵᱩᱥᱟᱹᱜ ᱠᱚ ᱱᱚᱥᱴᱚᱜᱼᱟ ᱩᱱᱠᱩ ᱵᱩᱥᱟᱹᱜ ᱠᱚ ᱱᱚᱥᱴᱚ ᱞᱮᱱᱠᱷᱟᱱ ᱜᱮ ᱢᱟᱱᱮ ᱩᱱᱠᱩ ᱤᱭᱟᱹ ᱠᱚ ᱧᱟᱢ ᱞᱮᱠᱷᱟᱱ ᱜᱮ ᱵᱟᱠᱚ ᱵᱟᱧᱪᱟᱜᱼᱟ ᱛᱟᱯᱚᱨᱮ ᱩᱱᱠᱩ ᱡᱟᱞ ᱠᱚᱛᱮ ᱦᱟᱹᱨᱩᱵ ᱠᱚ ᱦᱩᱭᱩᱜᱼᱟ ᱡᱟᱞ ᱠᱚᱛᱮ ᱦᱟᱹᱨᱩᱵ ᱠᱟᱛᱮ ᱚᱱᱟ ᱡᱚᱢᱟᱜ ᱮᱢᱟ ᱠᱚ ᱦᱩᱭᱩᱜᱼᱟ ᱪᱟᱣᱞᱮ ᱪᱟᱣᱞᱮ ᱮᱢᱟ ᱠᱚ ᱦᱩᱭᱩᱜᱼᱟ ᱫᱟᱜ ᱮᱢᱟ ᱠᱚ ᱦᱩᱭᱩᱜᱼᱟ ᱩᱱᱠᱩ ᱦᱚᱸ ᱥᱚᱢᱚᱭ ᱨᱮ ᱢᱤᱫ ᱫᱷᱟᱣᱮᱢ ᱟᱲᱟᱜ ᱠᱮᱫᱮᱭᱟ ᱟᱲᱟᱜ ᱠᱟᱛᱮ ᱫᱟᱬᱟ ᱵᱟᱲᱟ ᱠᱮᱫᱟᱭ ᱟᱨᱚ ᱚᱱᱠᱟ ᱵᱮᱲᱟ ᱰᱩᱵᱩᱡ ᱚᱱᱠᱟ ᱡᱚᱛᱱᱚ ᱠᱟᱛᱮ ᱜᱮ ᱦᱚᱦᱚ ᱟᱜᱩ ᱠᱟᱛᱮ ᱥᱟᱢᱴᱟᱣ ᱠᱟᱛᱮ ᱚᱲᱟᱜ ᱮᱢ ᱵᱟᱭ ᱠᱮᱫᱮᱭᱟ ᱵᱟᱭ ᱠᱟᱛᱮ ᱩᱱᱤ ᱟᱨᱚᱢ ᱦᱟᱨᱩᱵ ᱠᱮᱫᱮᱭᱟ ᱦᱟᱹᱨᱩᱵ ᱠᱟᱛᱮ ᱦᱚᱸ ᱛᱚᱵᱮ ᱩᱱᱠᱩ ᱵᱷᱟᱜᱮ ᱠᱚ ᱛᱟᱦᱮᱱᱟ ᱛᱟᱯᱚᱨᱮ ᱚᱱᱠᱟ ᱜᱮ ᱠᱟᱲᱟ ᱠᱟᱲᱟ ᱵᱤᱫᱽᱫᱟᱹᱢᱟᱱ ᱩᱱᱠᱩ ᱦᱚᱸ ᱚᱱᱠᱟᱜᱮ